ᱦᱮᱸ ᱤᱧᱟᱹᱜ ᱴᱚᱴᱷᱟᱨᱮ ᱤᱛᱩᱱ ᱟᱥᱲᱟᱨᱮ ᱱᱟᱜᱟᱢ ᱠᱚ ᱯᱟᱲᱦᱟᱣ ᱮᱫ ᱠᱚ ᱠᱚᱜᱮᱭᱟ ᱚᱱᱟ ᱤᱛᱩᱱ ᱟᱥᱲᱟᱨᱮ ᱵᱤᱨᱵᱷᱩᱢ ᱰᱤᱥᱴᱤᱠ ᱨᱮᱱ ᱟᱹᱫᱤᱵᱟᱹᱥᱤ ᱪᱮᱫ ᱞᱮᱠᱟ ᱡᱚᱢ ᱧᱩ ᱛᱟᱠᱚ ᱚᱠᱟ ᱨᱮᱠᱚ ᱛᱟᱦᱮᱸᱱᱟ ᱡᱮᱢᱚᱱ ᱱᱟᱦᱟᱜ ᱤᱛᱩᱱ ᱟᱥᱲᱟᱨᱮ ᱠᱚ ᱯᱟᱲᱦᱟᱣ ᱮᱫ ᱠᱚᱣᱟ ᱟᱹᱫᱤᱵᱟᱹᱥᱤ ᱫᱚ ᱵᱤᱨ ᱡᱚᱝᱜᱚᱞ ᱚᱱᱟ ᱠᱚᱨᱮ ᱠᱚ ᱛᱟᱦᱮᱸᱱᱟ ᱵᱟᱥᱛᱚᱵᱨᱮ ᱡᱟᱦᱟᱸ ᱧᱮᱞᱚᱜ ᱠᱟᱱᱟ ᱟᱹᱫᱤᱵᱟᱥᱤ ᱫᱚ ᱥᱩᱫᱷᱩ ᱵᱤᱨ ᱡᱚᱝᱜᱚᱞ ᱨᱮᱫᱚ ᱵᱟᱠᱚ ᱛᱟᱦᱮᱸᱱᱟ ᱛᱮᱦᱤᱧ ᱜᱟᱯᱟ ᱦᱚᱸ ᱵᱤᱨ ᱡᱚᱝᱜᱚᱞ ᱨᱮᱫᱚ ᱵᱟᱠᱚ ᱛᱟᱦᱮᱱ ᱠᱟᱱᱟ ᱥᱟᱦᱟᱨ ᱵᱟᱡᱟᱨ ᱠᱚᱨᱮ ᱦᱚᱸᱠᱚ ᱛᱟᱦᱮᱱ ᱠᱟᱱ ᱜᱮᱭᱟ ᱚᱱᱟ ᱤᱛᱩᱱ ᱟᱥᱲᱟᱨᱮ ᱚᱱᱟ ᱠᱚ ᱯᱟᱲᱦᱟᱣ ᱞᱟᱹᱠᱛᱤ ᱢᱮᱱᱟᱜᱼᱟ ᱪᱮᱫᱟᱜ ᱥᱮ ᱥᱩᱫᱷᱩ ᱥᱟᱱᱛᱟᱲ ᱡᱟᱹᱛᱤ ᱞᱟᱹᱜᱤᱫ ᱮᱴᱟᱜ ᱥᱚᱢᱟᱡ ᱨᱮᱱ ᱦᱚᱲ ᱪᱤᱱᱛᱟ ᱵᱷᱟᱵᱱᱟ ᱮᱴᱟᱜ ᱵᱟᱝ ᱦᱩᱭᱩᱜ ᱛᱟᱠᱚᱣᱟ ᱡᱟᱦᱟᱸᱴᱟᱜ ᱠᱟᱱᱟ ᱚᱱᱟᱜᱮ ᱡᱟᱛᱮᱫ ᱠᱚ ᱵᱟᱲᱟᱭ ᱡᱚᱝ